ᱦᱮᱞᱳ ᱦᱮᱸ ᱟᱞᱮᱭᱟᱜ ᱱᱚᱛᱮ ᱫᱚ ᱟᱞᱮ ᱱᱚᱛᱮ ᱫᱚ ᱪᱟᱥᱼᱵᱟᱥ ᱨᱮᱜᱮ ᱡᱤᱵᱚᱱᱼᱡᱤᱵᱤᱠᱟ ᱫᱚᱞᱮ ᱠᱷᱟᱸᱰᱟᱣᱟ ᱟᱨ ᱡᱟᱦᱟᱸᱭ ᱠᱚ ᱠᱚ ᱯᱟᱲᱦᱟᱜᱼᱟ ᱩᱱᱠᱩ ᱫᱚ ᱪᱟᱹᱠᱨᱤᱼᱵᱟᱹᱠᱨᱤᱭᱟᱠᱚ ᱩᱱᱠᱩ ᱫᱚ ᱡᱤᱵᱚᱱᱼᱡᱤᱵᱤᱠᱟ ᱫᱚ ᱴᱷᱤᱠ ᱜᱮ ᱪᱟᱞᱟᱜ ᱛᱟᱠᱚᱣᱟ ᱦᱮᱸ ᱥᱠᱩᱞ ᱫᱚ ᱢᱮᱱᱟᱜ ᱜᱮᱭᱟ ᱥᱩᱨ ᱥᱩᱯᱩᱨ ᱠᱚᱨᱮ ᱢᱮᱱᱠᱷᱟᱱ ᱟᱨᱚ ᱡᱩᱫᱤ ᱥᱩᱨ ᱨᱮ ᱥᱠᱩᱞ ᱛᱟᱦᱮᱸ ᱠᱚᱜᱼᱟ ᱛᱟᱦᱞᱮ ᱟᱨᱚ ᱵᱷᱟᱹᱜᱤ ᱦᱩᱭ ᱠᱚᱜᱼᱟ ᱪᱮᱫᱟᱜ ᱥᱮ ᱟᱯᱮ ᱥᱩᱥᱟᱹᱨᱤᱭᱟᱹ ᱦᱚᱲ ᱛᱚ ᱟᱯᱮ ᱡᱩᱫᱤ ᱯᱮ ᱥᱚᱦᱚᱡᱳᱜᱤᱛᱟ ᱫᱟᱲᱮ ᱟᱞᱮ ᱠᱷᱟᱱ ᱟᱞᱮᱭᱟᱜ ᱜᱮ ᱵᱚᱞᱮ ᱩᱯᱚᱠᱟᱨ ᱦᱩᱭ ᱠᱚᱜᱼᱟ

ᱵᱟᱝ ᱵᱟᱝ ᱵᱟᱝ ᱟᱪᱪᱷᱟ ᱛᱟᱦᱚᱞᱮ ᱟᱯᱮ ᱫᱚ ᱛᱤᱥ ᱜᱟᱱ ᱠᱚᱛᱮ ᱛᱟᱦᱚᱞᱮ ᱯᱮ ᱦᱤᱡᱩᱜᱼᱟ ᱟᱪᱪᱷᱟ ᱛᱟᱦᱞᱮ ᱟᱨ ᱡᱟᱦᱟᱱᱟᱜ ᱠᱟᱜᱚᱡᱽ ᱯᱚᱛᱨᱚ ᱠᱚ ᱥᱮ ᱡᱟᱦᱟᱱᱟᱜ ᱤᱭᱟᱹ ᱞᱟᱜᱟᱜᱼᱟ ᱥᱮ ᱪᱮᱫ

ᱟᱪᱪᱷᱟ ᱢᱟᱱᱮ ᱟᱯᱮ ᱴᱷᱮᱱ ᱡᱚᱢᱟ ᱞᱮᱠᱷᱟᱱ ᱜᱮ ᱥᱟᱱᱟᱢ ᱦᱮᱸ

ᱟᱪᱪᱷᱟ ᱟᱨ ᱤᱭᱟᱹ ᱢᱟᱱᱮ ᱚᱱᱠᱟ ᱯᱚᱧᱪᱟᱭᱮᱛ ᱵᱤᱰᱤᱳ ᱠᱚᱨᱮᱫ ᱠᱷᱚᱱ ᱢᱟ ᱠᱳᱱᱳ ᱥᱚᱦᱚᱡᱳᱜᱤᱛᱟ ᱦᱚᱸ ᱵᱟᱝ ᱦᱩᱭᱩᱜ ᱚᱱᱠᱟ ᱞᱮᱠᱟ ᱢᱟ ᱟᱫᱚ ᱛᱟᱦᱞᱮ ᱟᱯᱮ ᱜᱮ ᱡᱩᱫᱤ ᱯᱮ ᱫᱟᱹᱲ ᱟᱞᱮᱠᱷᱟᱱ ᱚᱱᱟᱜᱮ ᱵᱚᱞᱮ ᱟᱹᱰᱤ ᱱᱟᱯᱟᱭ ᱦᱩᱭᱩᱜᱼᱟ ᱵᱟᱝ ᱥᱮ ᱩᱱᱟᱹᱜ ᱴᱷᱤᱠ ᱜᱮᱭᱟ ᱟᱯᱮ ᱵᱟᱨ ᱯᱮ ᱢᱟᱹᱱᱦᱟᱹ ᱯᱚᱨ ᱦᱤᱡᱩᱜ ᱯᱮ ᱟᱞᱮ ᱥᱮᱫ ᱴᱷᱤᱠ ᱜᱮᱭᱟ ᱛᱟᱨᱯᱚᱨ ᱟᱞᱮ ᱞᱮ ᱢᱟᱺᱡᱷᱤ ᱦᱟᱲᱟᱢ ᱠᱚ ᱥᱮ ᱟᱨᱚ ᱞᱮᱠᱷᱟ ᱦᱚᱸ ᱵᱚᱞᱮ ᱢᱚᱬᱮ ᱦᱚᱲ ᱤᱧ ᱡᱟᱣᱨᱟ ᱠᱟᱛᱮᱫ ᱥᱮ ᱴᱚᱞᱟ ᱨᱮᱱ ᱦᱚᱲ ᱡᱟᱣᱨᱟ ᱠᱟᱛᱮᱫ ᱫᱚ ᱚᱱᱟ ᱠᱚ ᱤᱭᱟᱹ ᱛᱟᱦᱚᱞᱮ ᱵᱚᱱ

ᱴᱷᱤᱠ ᱜᱮᱭᱟ ᱛᱟᱦᱚᱞᱮ ᱟᱯᱮ ᱦᱤᱡᱩᱜ ᱯᱮ ᱛᱟᱦᱚᱞᱮ ᱦᱮᱸ

ᱦᱮᱸ ᱦᱮᱸ ᱴᱷᱤᱠ ᱜᱮᱭᱟ